ᱟᱞᱮᱭᱟᱜ ᱱᱤᱭᱟᱹ ᱴᱚᱴᱷᱟ ᱨᱮᱫᱚ ᱠᱷᱟᱹᱞᱤ ᱯᱷᱩᱴᱵᱚᱞ ᱠᱷᱮᱞᱳᱰ ᱜᱮ ᱦᱩᱭᱩᱜᱼᱟ ᱟᱨ ᱚᱱᱱᱟᱱᱚ ᱡᱟᱭᱜᱟ ᱨᱮᱫᱚᱧ ᱧᱮᱞ ᱠᱟᱜ ᱟᱭᱢᱟ ᱠᱷᱮᱞᱳᱰ ᱜᱮ ᱥᱟᱫᱚᱢ ᱫᱳᱲ ᱦᱚᱸ ᱦᱩᱭᱩᱜ ᱠᱟᱱᱟ ᱛᱟᱨᱯᱚᱨᱮ ᱠᱨᱤᱠᱮᱹᱴ ᱠᱷᱮᱞᱟ ᱦᱚᱸ ᱦᱩᱭᱩᱜ ᱠᱟᱱᱟ ᱟᱨ ᱥᱤᱢ ᱛᱩᱯᱩᱜ ᱦᱚᱸ ᱦᱩᱭᱩᱜᱚᱜ ᱠᱟᱱᱟ ᱜᱟᱹᱰᱭᱟᱹ ᱨᱮ ᱯᱟᱭᱨᱟᱜ ᱦᱚᱸ ᱦᱩᱭᱩᱜᱚᱜ ᱠᱟᱱᱟ ᱟᱭᱢᱟ ᱠᱷᱮᱞᱳᱰ ᱦᱩᱭᱩᱜᱚᱜ ᱠᱟᱱᱟ ᱟᱞᱮ ᱱᱤᱭᱟᱹ ᱴᱚᱴᱷᱟ ᱨᱮᱫᱚ ᱵᱚᱞ ᱠᱷᱮᱞᱳᱰ ᱜᱮ ᱦᱩᱭᱩᱜᱚᱜ ᱠᱟᱱᱟ ᱤᱱᱟᱹ ᱠᱚᱜᱮᱧ ᱧᱮᱞ ᱠᱟᱫᱟ